ᱱᱟᱦᱟᱜ ᱫᱚ ᱦᱚᱥᱯᱤᱴᱟᱞ ᱦᱚᱸ ᱥᱚᱨᱠᱟᱨ ᱟᱹᱰᱤ ᱞᱮᱠᱟᱜᱮ ᱥᱩᱵᱤᱫᱷᱟ ᱮᱢᱚᱜ ᱠᱟᱱᱟ ᱡᱟᱦᱟᱸ ᱞᱮᱠᱟ ᱩᱱᱟᱹᱜ ᱫᱤᱱ ᱫᱚ ᱛᱟᱦᱮᱱ ᱦᱩᱰᱤᱧ ᱦᱩᱰᱤᱧ ᱦᱟᱥᱯᱟᱛᱟᱞ ᱛᱟᱦᱮᱸ ᱠᱟᱱᱟ ᱟᱨ ᱱᱤᱛᱚᱜ ᱫᱚ ᱢᱟᱨᱟᱝ ᱢᱟᱨᱟᱝ ᱵᱮᱢᱟᱨ ᱦᱤᱡᱩᱜ ᱠᱟᱱᱟ ᱮᱱᱠᱷᱟᱱ ᱢᱟᱨᱟᱝ ᱢᱟᱨᱟᱝ ᱵᱮᱢᱟᱨ ᱤᱫᱤ ᱠᱟᱛᱮᱱ ᱢᱟᱨᱟᱝ ᱢᱟᱨᱟᱝ ᱥᱟᱢᱟᱱ ᱜᱮ ᱟᱹᱜᱩᱭᱮᱜᱼᱟ ᱢᱮᱥᱤᱱ ᱡᱤᱱᱤᱥ ᱦᱩᱭᱮᱱᱟ ᱪᱟᱦᱮ ᱨᱟᱱ ᱫᱚᱠᱟᱱ ᱮᱢᱟᱱ ᱡᱟᱦᱟᱱᱟᱜ ᱜᱮ ᱢᱟᱱᱮ ᱟᱹᱰᱤ ᱞᱮᱠᱟᱱ ᱡᱤᱱᱤᱥ ᱜᱮ ᱫᱚᱦᱚᱭᱮᱫᱟᱭ ᱟᱫᱚ ᱢᱟᱲᱟᱝ ᱢᱟ ᱛᱟᱦᱮᱱ ᱦᱩᱰᱤᱧ ᱦᱩᱰᱤᱧ ᱥᱟᱢᱟᱱ ᱛᱟᱦᱮᱸ ᱠᱟᱱᱟ ᱟᱨ ᱦᱩᱰᱤᱧ ᱦᱩᱰᱤᱧ ᱵᱤᱞᱰᱤᱝ ᱛᱟᱦᱮᱸ ᱠᱟᱱᱟ ᱟᱨ ᱱᱤᱛᱚᱜ ᱫᱚ ᱡᱟᱦᱟᱸ ᱞᱮᱠᱟᱛᱮ ᱟᱡ ᱮ ᱩᱭᱦᱟᱹᱨᱮᱜᱼᱟ ᱥᱚᱨᱠᱟᱨ ᱡᱮ ᱪᱮᱫ ᱞᱮᱠᱟᱛᱮ ᱤᱧ ᱦᱚᱲᱤᱧ ᱵᱷᱟᱹᱜᱤ ᱠᱚᱣᱟ ᱟᱨ ᱪᱮᱫ ᱞᱮᱠᱟ ᱛᱮᱫᱚ ᱵᱟᱝᱜᱮ ᱚᱱᱟ ᱤᱫᱤᱛᱮ ᱥᱚᱨᱠᱟᱨ ᱱᱚᱣᱟ ᱥᱩᱵᱤᱫᱟᱭ ᱮᱢ ᱠᱟᱜ ᱟᱭ ᱡᱮ ᱱᱩᱠᱩ ᱦᱚᱲ ᱩᱱᱟᱹᱜ ᱥᱟᱺᱜᱤᱧ ᱥᱟᱺᱜᱤᱧ ᱤᱞᱟᱡᱽ ᱞᱟᱹᱜᱤᱫ ᱟᱞᱚ ᱠᱚ ᱪᱟᱞᱟᱜ ᱢᱟ ᱥᱮ ᱱᱚᱰᱮ ᱜᱮᱠᱚ ᱮᱞᱟᱪᱚᱜ ᱢᱟ ᱮᱱᱠᱷᱟᱱ ᱡᱟᱛᱮᱭᱟᱜ ᱨᱮᱱᱟᱝ ᱢᱮᱥᱤᱱ ᱜᱮ ᱠᱟᱹᱡ ᱠᱟᱹᱡ ᱛᱮ ᱟᱹᱜᱩ ᱡᱟᱣᱨᱟᱭᱮᱜᱼᱟᱭ ᱡᱟᱦᱟᱸ ᱞᱮᱠᱟ ᱥᱚᱨᱠᱟᱨᱮ ᱵᱚᱫᱚᱞ ᱤᱫᱤᱜ ᱠᱟᱱᱟ ᱠᱚ ᱚᱱᱠᱟ ᱜᱮ ᱱᱚᱣᱟ ᱤᱭᱟᱹ ᱨᱮᱦᱚᱸ ᱦᱚᱥᱯᱤᱴᱟᱞ ᱠᱚᱨᱮ ᱦᱚᱸ ᱚᱱᱠᱟ ᱜᱮ ᱢᱮᱥᱤᱱ ᱡᱤᱱᱤᱥ ᱦᱤᱡᱩᱜ ᱠᱟᱱᱟ ᱟᱨ ᱱᱤᱛᱚᱜ ᱫᱚ ᱡᱟᱦᱟᱸ ᱞᱮᱠᱟ ᱟᱠᱚ ᱰᱚᱠᱴᱚᱨ ᱠᱚ ᱪᱟᱦᱮ ᱡᱟᱦᱟᱭ ᱜᱮ ᱚᱱᱟ ᱨᱮᱱᱟᱝ ᱮ ᱠᱟᱹᱢᱤ ᱠᱟᱱ ᱨᱮᱦᱚᱸ ᱥᱟᱢᱟᱱ ᱛᱟᱭ ᱵᱟᱹᱪᱩᱜ ᱟᱹᱱᱤᱡ ᱪᱤᱠᱟᱭᱟᱭ ᱮᱱᱠᱷᱟᱱ ᱥᱟᱢᱟᱱᱮ ᱟᱹᱜᱩᱭᱮᱜᱼᱟ ᱟᱨ ᱚᱱᱟ ᱥᱟᱢᱟᱱ ᱦᱤᱡᱩᱜ ᱠᱟᱱ ᱠᱷᱟᱱ ᱫᱚ ᱦᱚᱲ ᱦᱚᱸᱠᱚ ᱥᱟᱢᱵᱟᱲᱟᱣᱮᱫ ᱠᱚᱜᱮᱭᱟ ᱟᱨ ᱤᱱᱟᱹᱜ ᱫᱤᱱ ᱫᱚ ᱛᱟᱦᱮᱱ ᱵᱟᱝ ᱠᱚ ᱵᱟᱰᱟᱭᱟ ᱦᱚᱲ ᱦᱚᱯᱚᱱ ᱦᱚᱸ ᱡᱮ ᱚᱱᱟ ᱨᱮᱱᱟᱜ ᱰᱟᱠᱴᱚᱨ ᱚᱲᱟᱜ ᱨᱮᱫᱚ ᱪᱮᱫ ᱞᱮᱠᱟ ᱤᱞᱟᱡᱽ ᱦᱩᱭᱩᱜ ᱠᱟᱱᱟ ᱵᱟᱝᱟ ᱛᱚ ᱱᱤᱛᱚᱜ ᱫᱚ ᱥᱟᱱᱟᱢ ᱞᱮᱠᱟᱱ ᱦᱚᱲ ᱜᱮᱠᱚ ᱵᱟᱰᱟᱭ ᱫᱟᱲᱮᱭᱟᱜ ᱠᱟᱱᱟ ᱮᱱᱠᱷᱟᱱ ᱫᱚᱠᱚ ᱦᱤᱡᱩᱜ ᱠᱟᱱ ᱜᱮᱭᱟ ᱥᱚᱨᱠᱟᱨ ᱦᱟᱥᱯᱟᱛᱟᱞ ᱨᱮ ᱤᱞᱟᱡᱽ ᱞᱟᱹᱜᱤᱫ ᱦᱚᱸ